ᱦᱮᱸ ᱤᱧ ᱦᱚᱸ ᱵᱤᱫᱽᱫᱟᱹᱜᱟᱲ ᱨᱮᱧ ᱥᱮᱞᱮᱫ ᱞᱮᱱ ᱜᱮᱭᱟ ᱥᱮᱧ ᱥᱮᱱ ᱟᱠᱟᱱ ᱜᱮᱭᱟ ᱟᱨ ᱧᱮᱞ ᱦᱚᱸᱧ ᱧᱮᱞ ᱟᱠᱟᱜ ᱜᱮᱭᱟ ᱦᱮᱸ ᱵᱤᱫᱽᱫᱟᱹᱜᱟᱲ ᱨᱮ ᱪᱟᱞᱟᱜ ᱫᱚ ᱟᱹᱰᱤᱜᱮ ᱱᱟᱯᱟᱭ ᱟᱴᱠᱟᱨᱚᱜᱼᱟ ᱪᱮᱫᱟᱜ ᱥᱮ ᱵᱤᱫᱽᱫᱟᱹᱜᱟᱲ ᱨᱮ ᱥᱮᱱ ᱞᱮᱱᱠᱷᱟᱱ ᱟᱹᱰᱤ ᱜᱟᱱ ᱥᱤᱠᱷᱱᱟᱹᱛ ᱧᱟᱢᱚᱜᱼᱟ ᱥᱮ ᱞᱟᱦᱟ ᱥᱮᱱ ᱦᱟᱢ ᱞᱟᱦᱟ ᱪᱟᱞᱟᱣ ᱫᱟᱲᱮᱭᱟᱜᱼᱟ ᱵᱤᱫᱽᱫᱟᱹᱜᱟᱲ ᱪᱟᱞᱟᱜ ᱫᱚ ᱯᱟᱹᱭᱞᱟᱹ ᱫᱚ ᱟᱹᱰᱤ ᱜᱮ ᱵᱚᱛᱚᱨ ᱵᱩᱡᱷᱟᱹᱜᱼᱟ ᱢᱮᱱᱠᱷᱟᱱ ᱚᱸᱰᱮ ᱥᱮᱱᱠᱟᱛᱮ ᱟᱹᱰᱤ ᱱᱟᱯᱟᱭ ᱦᱚᱸ ᱵᱩᱡᱷᱟᱹᱜ ᱜᱮᱭᱟ